ᱵᱤᱨᱵᱷᱩᱢ ᱦᱚᱱᱚᱛ ᱨᱮᱭᱟᱜ ᱢᱩᱬᱩᱫ ᱥᱟᱶᱛᱟᱠᱤᱭᱟᱹ ᱵᱷᱟᱹᱞᱟᱹᱭ ᱩᱛᱱᱟᱹᱣ ᱠᱟᱹᱢᱤ ᱦᱚᱨᱟ ᱩᱫᱜᱟᱹᱣ ᱠᱚᱫᱚ ᱡᱮᱞᱮᱠᱟ ᱟᱵᱚ ᱫᱚ ᱥᱟᱱᱛᱟᱞ ᱥᱚᱢᱟᱡ ᱨᱮᱱ ᱦᱚᱲ ᱟᱨ ᱥᱟᱱᱛᱟᱞ ᱥᱚᱢᱟᱡ ᱨᱮᱱ ᱦᱚᱲ ᱠᱚᱣᱟᱜ ᱫᱚ ᱵᱮᱥᱤᱨ ᱵᱷᱟᱜᱽ ᱠᱟᱹᱢᱤᱦᱚᱨᱟ ᱜᱮ ᱟᱹᱛᱩ ᱢᱚᱬᱮ ᱦᱚᱲ ᱛᱟᱞᱟᱛᱮ ᱠᱟᱹᱢᱤ ᱥᱚᱫᱚᱨᱚᱜᱼᱟ ᱡᱟᱦᱟᱱᱟᱜ ᱜᱮ ᱡᱷᱩᱴ ᱡᱷᱟᱢᱮᱞᱟ ᱦᱩᱭ ᱞᱮᱱᱠᱷᱟᱱ ᱟᱹᱛᱳ ᱦᱚᱲ ᱠᱳ ᱡᱟᱣᱨᱟ ᱠᱟᱛᱮᱜ ᱚᱱᱟ ᱠᱚ ᱥᱚᱴᱷᱤᱠ ᱵᱤᱪᱟᱹᱨ ᱟᱪᱟᱨ ᱦᱩᱭᱩᱜᱼᱟ ᱚᱱᱟ ᱞᱟᱹᱜᱤᱫ ᱛᱮ ᱯᱨᱚᱥᱟᱥᱚᱱ ᱨᱮᱭᱟᱜ ᱵᱮᱵᱚᱥᱛᱷᱟ ᱵᱟᱝ ᱦᱟᱛᱟᱣ ᱦᱩᱭᱩᱜᱼᱟ ᱟᱵᱚ ᱥᱟᱱᱛᱟᱲ ᱥᱚᱢᱟᱡ ᱨᱮᱜᱮ ᱱᱚᱶᱟ ᱫᱚ ᱧᱮᱞ ᱧᱟᱢᱚᱜᱼᱟ ᱟᱨ ᱡᱟᱦᱟ ᱫᱚ ᱵᱟᱯᱞᱟ ᱠᱚᱨᱮ ᱦᱚᱸ ᱥᱟᱶ ᱥᱟᱶ ᱛᱮᱜᱮ ᱮᱱᱮᱡ ᱥᱮᱨᱮᱧ ᱠᱚᱨᱮᱜ ᱥᱮ ᱵᱟᱯᱞᱟ ᱨᱮᱭᱟᱜ ᱱᱤᱭᱚᱢ ᱦᱚᱸ ᱢᱮᱱᱟᱜ ᱟᱠᱟᱫ ᱛᱟᱵᱚᱱᱟ ᱡᱟᱦᱟ ᱫᱚ ᱮᱴᱟᱜ ᱥᱚᱢᱟᱡ ᱨᱮᱭᱟᱜ ᱫᱚ ᱟᱫ ᱠᱟᱱᱟ ᱠᱤᱱᱛᱩ ᱟᱵᱚ ᱫᱚ ᱮᱠᱷᱚᱱ ᱦᱚᱸ ᱢᱮᱱᱟᱜ ᱟᱠᱟᱫᱟ ᱟᱨ ᱟᱵᱚᱣᱟᱜ ᱢᱤᱫ ᱥᱚᱝᱜᱮᱛᱮ ᱥᱮ ᱥᱟᱶ ᱥᱟᱶᱛᱮ ᱛᱟᱦᱮᱸ ᱜᱮᱛᱟ ᱵᱚᱱ ᱟᱵᱚ ᱱᱚᱶᱟ ᱥᱟᱶᱛᱟ